ᱦᱮᱸ ᱵᱚᱞᱩᱱ ᱦᱮᱸ ᱞᱟᱹᱭ ᱢᱮ ᱦᱮᱸ ᱦᱮᱸ ᱥᱩᱪᱚᱱᱟ ᱮᱱ ᱡᱤ ᱳ ᱠᱟᱱ ᱜᱮᱭᱟ ᱟᱪᱪᱷᱟ ᱦᱮᱸ ᱞᱟᱹᱭ ᱢᱮ

ᱪᱮᱫ ᱞᱮᱠᱟ ᱠᱚ ᱨᱩᱣᱟᱹᱜ ᱠᱟᱱᱟ ᱵᱚᱞᱮ ᱛᱤᱱᱟᱹᱜ ᱫᱤᱱ ᱠᱚ ᱨᱩᱣᱟᱹᱜ ᱠᱟᱱᱟ ᱪᱮᱫ ᱞᱮᱠᱟ ᱠᱚ ᱨᱩᱣᱟᱹᱜ ᱠᱟᱱᱟ ᱵᱚᱞᱮ ᱟᱪ ᱪᱷᱟ ᱟᱫᱚᱦᱟᱸᱥᱯᱟᱛᱟᱞ ᱠᱚ ᱯᱮ ᱤᱫᱤ ᱵᱟᱲᱟᱭᱮᱫ ᱠᱚᱣᱟ ᱰᱟᱠᱴᱚᱨ ᱴᱷᱮᱡ ᱟᱫᱚ ᱪᱮᱫ ᱠᱚ ᱪᱮᱫ ᱨᱩᱣᱟᱹ ᱠᱚ ᱢᱮᱛᱟᱣ ᱠᱚ ᱛᱟᱠᱚ ᱠᱟᱱᱟ ᱵᱚᱞᱮ ᱟᱪ ᱪᱷᱟ ᱦᱮᱸ ᱴᱷᱤᱠ ᱜᱮᱭᱟ ᱟᱞᱮ ᱮᱱ ᱡᱤ ᱳ ᱛᱚᱨᱚᱯ ᱠᱷᱚᱱ ᱫᱚ ᱚᱱᱠᱟ ᱥᱟᱦᱟᱡᱽᱡᱳ ᱫᱚ ᱧᱟᱢᱚᱜ ᱜᱮᱭᱟ ᱛᱚ ᱵᱚᱞᱮ ᱟᱯᱮ ᱛᱟᱦᱞᱮ ᱟᱹᱛᱩᱨᱮᱱ ᱢᱤᱫ ᱫᱤᱱ ᱦᱚᱦᱚ ᱡᱟᱣᱨᱟ ᱠᱚᱯᱮ ᱟᱞᱮ ᱞᱮ ᱪᱟᱞᱟᱜᱼᱟ ᱚᱸᱰᱮ ᱰᱟᱠᱛᱟᱨ ᱠᱚ ᱞᱮ ᱤᱫᱤ ᱠᱚᱣᱟ ᱨᱟᱱ ᱠᱚᱞᱮ ᱤᱫᱤ ᱫᱟᱨᱟᱭᱟ ᱚᱸᱰᱮ ᱢᱤᱫᱴᱮᱡ ᱦᱮᱞᱛᱷ ᱠᱮᱢᱯ ᱦᱩᱭᱩᱜᱼᱟ ᱴᱷᱤᱠ ᱟᱪᱷᱮ ᱟᱨ ᱟᱯᱮ ᱟᱛᱩ ᱦᱚᱸ ᱯᱚᱨᱤ ᱫᱚᱨᱥᱚᱱ ᱦᱩᱭᱩᱜᱼᱟ ᱟᱪ ᱪᱷᱟ ᱟᱯᱮ ᱟᱛᱩ ᱨᱮᱠᱤ ᱚᱝᱠᱟ ᱫᱟᱜᱽ ᱠᱚ ᱰᱨᱮᱱ ᱦᱮᱱᱟᱜᱼᱟ ᱰᱚᱵᱷᱟᱜ ᱠᱚ ᱦᱚᱸ ᱢᱮᱱᱟᱜ ᱜᱮᱭᱟ ᱦᱮᱸ ᱦᱮᱸ ᱴᱷᱤᱠ ᱴᱷᱤᱠ ᱛᱟᱦᱞᱮ ᱱᱚᱣᱟ ᱫᱚ ᱚᱱᱟ ᱠᱷᱚᱡ ᱜᱮ ᱢᱮᱞᱮᱨᱤᱭᱟ ᱦᱩᱭᱩᱜ ᱠᱟᱱᱟ ᱢᱮᱞᱮᱨᱤᱭᱟ ᱥᱤᱠᱲᱤᱡ ᱠᱚ ᱦᱩᱭᱩᱜ ᱠᱟᱱᱟ ᱫᱟᱜᱽ ᱨᱮᱛᱚ ᱟᱫᱚ ᱩᱱᱠᱩ ᱢᱮᱞᱮᱨᱤᱭᱟ ᱥᱤᱠᱲᱤᱡ ᱡᱟᱛᱮ ᱚᱸᱰᱮ ᱵᱟᱠᱚ ᱵᱤᱞᱤ ᱫᱟᱲᱮᱭᱟᱜ ᱵᱟᱠᱚ ᱯᱟᱥᱱᱟᱜ ᱰᱷᱮᱨ ᱵᱟᱠᱚ ᱦᱩᱭᱩᱜ ᱛᱟᱦᱞᱮ ᱚᱱᱟ ᱟᱯᱮ ᱢᱤᱫᱫᱤᱱ ᱟᱵᱚ ᱱᱚᱰᱮ ᱵᱚᱱ ᱠᱮᱢᱯ ᱟ ᱚᱸᱰᱮ ᱜᱮ ᱦᱟᱸᱜ ᱚᱱᱟ ᱠᱚᱫᱚ ᱵᱚᱱ ᱟᱞᱳᱪᱚᱱᱟᱭᱟ ᱴᱷᱤᱠ ᱜᱮᱭᱟ ᱛᱟᱦᱞᱮ ᱡᱚᱛᱚᱴᱟᱞᱮ ᱫᱟᱲᱮᱭᱟᱜᱼᱟ ᱱᱚᱣᱟ ᱮᱱ ᱡᱤ ᱳ ᱱᱚᱣᱟ ᱥᱩᱪᱚᱱᱟ ᱮᱱ ᱡᱤ ᱳ ᱠᱷᱚᱡ ᱟᱨ ᱟᱯᱮ ᱞᱮ ᱦᱮᱞᱯ ᱯᱮᱭᱟ ᱚᱸᱰᱮ ᱴᱷᱤᱠ ᱜᱮᱭᱟ ᱴᱷᱤᱠ ᱜᱮᱭᱟ ᱴᱷᱤᱠ ᱜᱮᱭᱟ ᱦᱮᱸ ᱚᱱᱟ ᱫᱤᱱ ᱛᱟᱦᱞᱮ ᱦᱟᱸᱜ ᱢᱟ ᱞᱟᱹᱭ ᱢᱮ ᱟᱞᱮ ᱟᱞᱮ ᱦᱚᱸᱞᱮ ᱜᱟᱞᱢᱟᱨᱟᱣᱟ ᱛᱚᱵᱮ ᱚᱱᱟ ᱤᱫᱤ ᱠᱟᱛᱮᱫ ᱥᱩᱢᱟᱹᱭ ᱛᱷᱚᱲᱟ ᱢᱤᱫ ᱵᱟᱨ ᱫᱤᱱ ᱞᱟᱦᱟ ᱨᱮᱯᱮ ᱞᱟᱹᱭᱟ ᱱᱟᱦᱟᱸᱜ ᱛᱟᱦᱞᱮ ᱦᱮᱸ ᱦᱮᱸ ᱢᱟ ᱛᱟᱦᱞᱮ ᱡᱚᱦᱟᱨ ᱜᱮ ᱦᱮᱸ